ᱵᱷᱟᱨᱚᱛ ᱨᱮᱭᱟᱜ ᱯᱷᱮᱥᱮᱱ ᱤᱫᱤ ᱠᱟᱛᱮᱫ ᱡᱩᱫᱤ ᱢᱮᱱ ᱦᱩᱭᱩᱜᱼᱟ ᱮᱱᱠᱷᱟᱱ ᱢᱮᱱ ᱜᱟᱱᱚᱜᱼᱟ ᱡᱮ ᱯᱨᱚᱛᱷᱚᱢ ᱯᱳᱭᱞᱳ ᱡᱟᱦᱟᱸ ᱯᱷᱮᱥᱮᱱ ᱛᱟᱦᱮᱸ ᱠᱟᱱᱟ ᱟᱹᱰᱤ ᱱᱟᱯᱟᱭ ᱟᱹᱨᱤᱪᱟᱹᱞᱤ ᱨᱮᱭᱟᱜ ᱯᱷᱮᱥᱮᱱ ᱛᱟᱦᱮᱸ ᱠᱟᱱᱟ ᱥᱟᱹᱲᱤ ᱫᱷᱩᱛᱤ ᱠᱟᱛᱮᱜᱮ ᱛᱟᱦᱮᱸ ᱦᱩᱭᱩᱜ ᱛᱟᱦᱮᱱ ᱚᱱᱟᱦᱚᱸ ᱟᱞᱛᱟ ᱯᱟᱹᱲᱞᱟᱹᱠ ᱥᱟᱹᱲᱤ ᱵᱚᱸᱜᱟᱼᱵᱩᱨᱩ ᱥᱟᱹᱲᱤ ᱟᱨ ᱦᱚᱨᱚᱜ ᱵᱟᱸᱫᱮ ᱥᱟᱹᱲᱤ ᱟᱞᱟᱫᱟ ᱟᱞᱟᱫᱟ ᱛᱟᱦᱮᱸ ᱠᱟᱱᱟ ᱟᱨ ᱱᱤᱛᱳᱜ ᱥᱚᱢᱚᱭ ᱡᱟᱦᱟᱸ ᱞᱮᱠᱟ ᱯᱷᱮᱥᱮᱱ ᱵᱚᱫᱚᱞᱚᱜ ᱠᱟᱱᱟ ᱚᱱᱟ ᱦᱤᱥᱟᱹᱵᱽᱛᱮ ᱢᱮᱱ ᱜᱟᱱᱚᱜᱼᱟ ᱱᱤᱛᱳᱜ ᱫᱚ ᱡᱟᱦᱟᱸᱭ ᱠᱩᱲᱤ ᱦᱚᱯᱚᱱ ᱡᱟᱦᱟᱸᱭ ᱠᱚᱲᱟ ᱦᱚᱯᱚᱱ ᱥᱟᱹᱲᱤ ᱵᱟᱝ ᱵᱟᱸᱫᱮ ᱠᱟᱛᱮᱫ ᱥᱩᱴ ᱠᱚ ᱦᱚᱨᱚᱜ ᱮᱫᱟ ᱠᱚ ᱠᱚᱲᱟ ᱦᱚᱯᱚᱱ ᱫᱚ ᱢᱮᱱ ᱜᱟᱱᱚᱜᱼᱟ ᱫᱷᱩᱛᱤ ᱵᱟᱝ ᱫᱷᱩᱛᱤ ᱠᱟᱛᱮᱫ ᱱᱤᱛᱳᱜ ᱫᱚ ᱡᱤᱱᱥ ᱯᱮᱱᱴ ᱠᱚ ᱦᱚᱨᱚᱜ ᱮᱫᱟ ᱠᱚ ᱯᱮᱱᱴ ᱯᱩᱨᱟᱹ ᱫᱚᱛᱚ ᱠᱚ ᱦᱚᱨᱚᱜ ᱮᱫᱟ ᱠᱚ ᱚᱱᱟ ᱯᱷᱮᱥᱮᱱ ᱧᱮᱞ ᱠᱟᱛᱮᱫ ᱫᱚ ᱞᱟᱦᱟ ᱛᱮᱱᱟᱜ ᱡᱟᱦᱟᱸ ᱯᱷᱮᱥᱮᱱ ᱛᱟᱦᱮᱸ ᱠᱟᱱᱟ ᱚᱱᱟᱫᱚ ᱴᱨᱟᱰᱤᱥᱳᱱᱟᱞ ᱯᱷᱮᱥᱮᱱ ᱛᱟᱦᱮᱸ ᱠᱟᱱᱟ ᱟᱨ ᱱᱤᱛᱳᱜᱟᱜ ᱡᱟᱦᱟᱸ ᱯᱷᱮᱥᱮᱱ ᱢᱮᱱᱟᱜᱼᱟ ᱚᱱᱟᱫᱚ ᱥᱴᱟᱭᱤᱞᱤᱥ ᱯᱷᱮᱥᱮᱱ ᱢᱮᱱ ᱜᱟᱱᱚᱜᱼᱟ ᱟᱫᱚ ᱚᱱᱟ ᱵᱟᱵᱚᱫᱼᱛᱮ ᱡᱩᱜᱽ ᱵᱚᱫᱚᱞ ᱥᱟᱶᱛᱮ ᱯᱷᱮᱥᱮᱱ ᱡᱩᱫᱤ ᱵᱚᱫᱚᱞᱚᱜ ᱠᱟᱱᱟ ᱮᱱᱠᱷᱟᱱ ᱚᱱᱟ ᱦᱤᱥᱟᱹᱵᱽᱛᱮ ᱡᱩᱫᱤᱵᱚᱱ ᱜᱟᱞᱚᱪ ᱟᱵᱚᱱ ᱮᱸᱰᱮᱠᱷᱟᱱ ᱫᱚ ᱜᱟᱞᱚᱪ ᱢᱮᱥᱟ ᱦᱚᱸ ᱜᱟᱱᱚᱜᱼᱟ ᱡᱮ ᱞᱟᱦᱟ ᱛᱮᱱᱟᱜ ᱡᱟᱦᱟᱸ ᱯᱷᱮᱥᱮᱱ ᱛᱟᱦᱮᱸ ᱠᱟᱱᱟ ᱥᱟᱹᱲᱤ ᱫᱷᱩᱛᱤ ᱫᱚᱛᱚ ᱯᱮᱱᱴ ᱡᱟᱦᱟᱸ ᱞᱮᱠᱟ ᱟᱭᱳ ᱦᱚᱲ ᱠᱚᱫᱚ ᱥᱟᱹᱲᱤ ᱠᱚ ᱵᱟᱸᱫᱮᱭᱟᱠᱚ ᱜᱤᱫᱽᱨᱟᱹ ᱦᱚᱲ ᱠᱚᱫᱚ ᱩᱱᱠᱩ ᱦᱚᱸ ᱫᱚᱛᱚ ᱯᱮᱱᱴ ᱠᱚ ᱦᱚᱨᱚᱜᱟ ᱠᱚ ᱢᱮᱱᱠᱷᱟᱱ ᱱᱤᱛᱳᱜ ᱫᱚ ᱥᱩᱴ ᱪᱟᱞᱟᱜ ᱠᱟᱱᱟ ᱡᱤᱱᱥ ᱪᱟᱞᱟᱜ ᱠᱟᱱᱟ ᱟᱭᱳ ᱦᱚᱲ ᱠᱚᱦᱚᱸ ᱱᱮᱛᱟᱨ ᱫᱚ ᱥᱩᱴ ᱠᱚᱠᱚ ᱦᱚᱨᱚᱜ ᱮᱫᱟ ᱠᱚ ᱵᱟᱝᱠᱷᱟᱱ ᱫᱚ ᱱᱟᱭᱴᱤ ᱠᱚᱠᱚ ᱦᱚᱨᱚᱜ ᱮᱫᱟ ᱠᱚ ᱮᱱᱠᱷᱟᱱ ᱯᱷᱮᱥᱮᱱ ᱫᱚ ᱞᱟᱦᱟ ᱛᱮᱱᱟᱜ ᱯᱷᱮᱥᱮᱱ ᱠᱷᱚᱱ ᱫᱚ ᱱᱮᱛᱟᱨᱟᱜ ᱯᱷᱮᱥᱮᱱ ᱫᱚ ᱟᱹᱰᱤᱜᱮ ᱵᱚᱫᱚᱞ ᱟᱠᱟᱱᱟ ᱢᱮᱱᱠᱷᱟᱱ ᱯᱚᱥᱪᱤᱢ ᱨᱮᱭᱟᱜ ᱯᱷᱮᱥᱮᱱ ᱡᱩᱫᱤ ᱧᱮᱞ ᱦᱩᱭᱩᱜᱼᱟ ᱳᱭᱮᱥᱴᱟᱨᱱ ᱤᱱᱰᱤᱡᱽ ᱨᱮᱭᱟᱜ ᱯᱷᱮᱥᱮᱱ ᱡᱩᱫᱤ ᱧᱮᱞ ᱦᱩᱭᱩᱜᱼᱟ ᱱᱤᱛᱳᱜ ᱫᱷᱟᱹᱵᱤᱡᱼᱛᱮ ᱚᱱᱟ ᱠᱚᱨᱮᱱᱟᱜ ᱯᱷᱮᱥᱮᱱ ᱫᱚ ᱢᱳᱴᱟᱢᱩᱴᱤ ᱚᱱᱠᱟᱱ ᱫᱷᱟᱨᱟᱜᱮ ᱢᱮᱱᱟᱜᱼᱟ ᱡᱟᱦᱟᱸ ᱞᱮᱠᱟ ᱞᱟᱦᱟᱛᱮ ᱛᱟᱦᱮᱸ ᱠᱟᱱᱟ ᱚᱱᱟ ᱠᱷᱚᱱᱦᱚᱸ ᱟᱨᱦᱚᱸ ᱱᱟᱯᱟᱭ ᱢᱮᱱᱟᱜᱼᱟ ᱪᱤᱠᱟᱹᱛᱮ ᱱᱤᱛᱳᱜ ᱫᱚ ᱚᱱᱛᱮ ᱞᱟᱦᱟᱛᱮ ᱟᱵᱚ ᱱᱚᱛᱮ ᱡᱟᱦᱟᱸ ᱞᱮᱠᱟ ᱵᱚᱱ ᱯᱷᱮᱥᱮᱱᱮᱫ ᱠᱟᱱ ᱛᱟᱦᱮᱸ ᱵᱚᱱ ᱱᱤᱛᱳᱜ ᱟᱠᱚ ᱚᱱᱛᱮ ᱚᱱᱠᱟ ᱠᱚ ᱯᱷᱮᱥᱮᱱ ᱮᱫᱟ ᱠᱚ ᱟᱨ ᱟᱵᱚᱣᱟᱜ ᱡᱟᱦᱟᱸ ᱴᱨᱟᱰᱤᱥᱳᱱᱟᱞ ᱰᱨᱮᱥ ᱞᱟᱦᱟᱛᱮ ᱛᱟᱦᱮᱸᱠᱟᱱᱟ ᱚᱱᱟ ᱠᱚ ᱱᱤᱛᱳᱜ ᱟᱠᱚ ᱠᱚ ᱟᱯᱱᱟᱨ ᱮᱫᱟ ᱠᱚ ᱡᱟᱦᱟᱸᱞᱮᱠᱟ ᱡᱩᱫᱤᱵᱚᱱ ᱧᱮᱞᱟᱵᱚᱱ ᱯᱷᱤᱞᱤᱢ ᱠᱚᱨᱮᱦᱚᱸ ᱴᱨᱟᱰᱤᱥᱚᱱᱟᱞ ᱰᱨᱮᱥ ᱟᱵᱚᱣᱟᱜ ᱡᱟᱦᱟᱸ ᱥᱟᱱᱛᱟᱲ ᱠᱚᱣᱟᱜ ᱫᱷᱩᱛᱤ ᱥᱟᱹᱲᱤ ᱟᱞᱛᱟ ᱯᱟᱹᱲᱞᱟᱹᱠ ᱥᱟᱹᱲᱤ ᱵᱚᱸᱜᱟᱼᱵᱩᱨᱩ ᱰᱨᱮᱥ ᱯᱷᱮᱥᱮᱱ ᱩᱱ ᱥᱚᱢᱚᱭ ᱫᱚ ᱚᱱᱟ ᱠᱚᱫᱚ ᱰᱨᱮᱥ ᱵᱚᱱ ᱢᱮᱛᱟᱜᱟᱜ ᱠᱟᱱᱟ ᱱᱤᱛᱳᱜ ᱫᱚ ᱯᱷᱮᱥᱮᱱ ᱡᱟᱦᱟᱱ ᱡᱤᱱᱤᱥ ᱨᱮᱜᱮ ᱱᱤᱛᱳᱜ ᱫᱚ ᱯᱷᱮᱥᱮᱱ ᱜᱮ ᱪᱟᱞᱟᱜ ᱠᱟᱱᱟ ᱛᱳ ᱚᱱᱠᱟᱜᱮ ᱡᱩᱫᱤ ᱱᱚᱣᱟᱨᱮ ᱡᱩᱫᱤᱵᱚᱱ ᱠᱤᱨᱤᱧ ᱟᱹᱠᱷᱨᱤᱧ ᱟᱵᱚᱱ ᱮᱸᱰᱮᱠᱷᱟᱱ ᱫᱚ ᱯᱷᱮᱥᱮᱱ ᱫᱚ ᱠᱤᱨᱤᱧ ᱫᱚ ᱵᱟᱭ ᱜᱟᱱᱚᱜᱼᱟ ᱢᱮᱱᱠᱷᱟᱱ ᱯᱷᱮᱥᱮᱱ ᱞᱟᱹᱜᱤᱫᱼᱛᱮ ᱡᱟᱦᱟᱸ ᱴᱨᱟᱰᱤᱥᱚᱱᱟᱞ ᱠᱞᱚᱛᱷᱥ ᱢᱮᱱᱟᱜᱼᱟ ᱞᱩᱜᱽᱲᱤ ᱞᱟᱯᱳ ᱠᱚ ᱢᱮᱱᱟᱜᱼᱟ ᱚᱱᱟ ᱠᱚ ᱠᱤᱨᱤᱧ ᱜᱟᱱᱚᱜᱼᱟ ᱛᱚ ᱚᱱᱟ ᱠᱚ ᱠᱤᱨᱤᱧ ᱠᱟᱛᱮᱜᱮ ᱯᱷᱮᱥᱮᱱ ᱫᱚᱵᱚᱱ ᱪᱮᱧᱡᱽ ᱮᱫᱟᱵᱚᱱ ᱟᱨ ᱚᱱᱟᱜᱮ ᱡᱟᱣ ᱯᱟᱹᱦᱤᱞᱟᱜ ᱫᱚ ᱥᱟᱹᱲᱤ ᱫᱷᱩᱛᱤ ᱫᱚᱛᱚ ᱯᱮᱱᱴᱜᱮ ᱛᱟᱦᱮᱸ ᱠᱟᱱᱟ ᱱᱤᱛᱳᱜ ᱫᱚ ᱥᱚᱢᱚᱭ ᱡᱟᱦᱟᱸᱞᱮᱠᱟ ᱵᱚᱫᱚᱞ ᱤᱫᱤᱜ ᱠᱟᱱᱟ ᱚᱱᱠᱟ ᱟᱵᱚᱣᱟᱜ ᱰᱨᱮᱥ ᱢᱮᱴᱮᱨᱤᱭᱟᱞᱥ ᱦᱚᱸ ᱵᱚᱫᱚᱞ ᱤᱫᱤᱜ ᱠᱟᱱᱟ ᱰᱨᱮᱥ ᱯᱮᱴᱟᱱ ᱦᱚᱸ ᱵᱚᱫᱚᱞ ᱤᱫᱤᱜ ᱠᱟᱱᱟ ᱦᱚᱲᱢᱚ ᱵᱟᱝ ᱫᱟᱯᱟᱞ ᱠᱟᱛᱮᱫ ᱠᱷᱟᱹᱞᱤ ᱫᱟᱯᱟᱞᱚᱜ ᱞᱟᱹᱜᱤᱫᱼᱛᱮ ᱠᱟᱹᱴᱤᱡ ᱠᱟᱹᱴᱤᱡ ᱞᱩᱜᱽᱲᱤᱡ ᱠᱚᱵᱚᱱ ᱦᱚᱨᱚᱜ ᱵᱟᱸᱫᱮ ᱮᱫᱟᱵᱚᱱ ᱚᱱᱟᱜᱮ ᱢᱟᱱᱮ ᱯᱷᱮᱥᱮᱱ ᱧᱮᱞ ᱞᱮᱠᱷᱟᱱ ᱫᱚ ᱱᱚᱣᱟ ᱫᱚ ᱡᱟᱦᱟᱸ ᱫᱮᱠᱷᱟᱣ ᱟᱠᱚ ᱞᱟᱹᱭᱫᱚ ᱚᱱᱟᱜᱮ ᱯᱷᱮᱥᱮᱱ ᱫᱚᱠᱚ ᱢᱮᱛᱟᱣᱟᱜ ᱠᱟᱱᱟ ᱠᱚ ᱟᱨ ᱡᱟᱦᱟᱸ ᱡᱮ ᱦᱚᱲᱢᱚ ᱫᱟᱯᱟᱞ ᱞᱟᱹᱜᱤᱫᱼᱛᱮ ᱞᱩᱜᱽᱲᱤᱡ ᱞᱟᱯᱳᱵᱚᱱ ᱦᱚᱨᱚᱜ ᱵᱟᱸᱫᱮᱭᱟᱵᱚᱱ ᱚᱱᱟᱫᱚ ᱱᱤᱛᱳᱜ ᱫᱚ ᱚᱱᱟ ᱡᱩᱜᱽ ᱫᱚ ᱵᱟᱹᱱᱩᱜᱼᱟ ᱱᱤᱛᱳᱜ ᱫᱚ ᱠᱷᱟᱹᱞᱤ ᱯᱷᱮᱥᱮᱱ ᱞᱩᱜᱽᱲᱤ ᱰᱨᱮᱥ ᱥᱩᱢᱩᱝ ᱛᱮᱫᱜᱮ ᱢᱮᱱᱟᱜᱼᱟ